ᱟᱛᱳ ᱨᱮ ᱡᱟᱦᱟᱸ ᱠᱚ ᱠᱷᱮᱞ ᱦᱩᱭᱩᱜ ᱠᱟᱱ ᱚᱱᱟ ᱠᱚᱫᱚᱧ ᱧᱮᱞ ᱠᱟᱜ ᱜᱮᱭᱟ ᱟᱨ ᱜᱤᱫᱽᱨᱟᱹ ᱠᱚ ᱜᱟᱛᱮᱜᱼᱟ ᱡᱮ ᱟᱛᱳ ᱨᱮᱱ ᱜᱤᱫᱽᱨᱟᱹ ᱠᱚ ᱜᱟᱛᱮ ᱠᱟᱱᱟ ᱡᱮ ᱞᱚᱠᱠᱷᱟ ᱜᱷᱚᱴᱤ ᱴᱤᱨ ᱜᱷᱚᱴᱤ ᱮᱜ ᱮᱫᱮᱞ ᱜᱩᱰᱩ ᱛᱟᱨᱯᱚᱨᱮ ᱤᱛᱤᱧ ᱵᱤᱛᱤᱧ ᱟᱨ ᱤᱭᱟᱹ ᱱᱚᱝᱠᱟ ᱪᱳᱨᱤ ᱠᱚ ᱜᱟᱛᱮ ᱠᱟᱱ ᱵᱚᱞᱮ ᱴᱩᱜ ᱴᱩᱲᱩᱜ ᱟᱨ ᱠᱟᱹᱴᱤᱡ ᱠᱟᱹᱴᱤᱡ ᱜᱤᱫᱽᱨᱟᱹᱫᱚ ᱟᱹᱰᱤ ᱫᱤᱱ ᱫᱚ ᱵᱮᱱᱟᱣᱮᱫ ᱛᱟᱦᱮᱱᱟ ᱥᱟᱠᱟᱢ ᱨᱮᱱ ᱵᱟᱹᱦᱩ ᱡᱟᱶᱟᱭ ᱦᱮᱸ ᱩᱱᱠᱩ ᱠᱚᱜᱮ ᱚᱠᱟ ᱠᱚ ᱵᱮᱱᱟᱣ ᱠᱟᱛᱮ ᱠᱚ ᱵᱟᱯᱞᱟ ᱠᱚᱣᱟ ᱡᱟᱦᱟᱸ ᱵᱟᱹᱦᱩ ᱡᱟᱶᱟᱭ ᱠᱚ ᱚᱠᱟ ᱥᱩᱱᱩᱢ ᱥᱟᱥᱟᱝ ᱪᱮᱫ ᱞᱮᱠᱟ ᱵᱟᱯᱞᱟ ᱨᱮ ᱟᱵᱚᱣᱟᱜ ᱠᱟᱹᱢᱤᱦᱚᱨᱟ ᱦᱩᱭᱩᱜ ᱟᱱ ᱚᱱᱠᱟ ᱠᱚ ᱵᱮᱱᱟᱣᱮᱫ ᱠᱚ ᱛᱟᱦᱮᱱᱟ ᱜᱤᱫᱽᱨᱟᱹ ᱠᱟᱹᱴᱤᱡ ᱨᱮ ᱟᱫᱚ ᱤᱱᱟᱹ ᱠᱚᱜᱮᱧ ᱧᱮᱞ ᱠᱟᱫᱟ ᱟᱨ ᱜᱤᱫᱽᱨᱟᱹ ᱠᱚ ᱠᱷᱮᱞᱳᱰᱟ ᱪᱮᱫ ᱫᱮᱞᱟ ᱵᱚᱞᱮ ᱚᱠᱟᱛᱮ ᱫᱟᱜ ᱵᱟᱯᱞᱟ ᱫᱚᱱ ᱵᱚᱱ ᱪᱟᱞᱟᱜᱼᱟ ᱟᱨ ᱵᱟᱹᱦᱩ ᱡᱟᱶᱟᱭ ᱠᱚ ᱥᱟᱯᱲᱟᱣ ᱠᱟᱠᱚᱣᱟ ᱟᱨ ᱥᱮᱭ ᱠᱚ ᱮᱱᱮᱡᱚᱜᱼᱟ ᱠᱟᱹᱴᱤᱡ ᱠᱟᱹᱴᱤᱡ ᱜᱤᱫᱽᱨᱟᱹ ᱠᱩᱠᱦᱤ ᱨᱮ ᱟᱫᱚ ᱟᱹᱰᱤ ᱢᱚᱡᱽ ᱠᱚ ᱧᱮᱞᱚᱜᱼᱟ